ᱦᱮᱞᱳ ᱟᱹᱞᱤᱧ ᱦᱟᱯᱮ ᱵᱮᱝᱜᱚᱞ ᱥᱮᱫ ᱠᱷᱚᱱᱟᱜ ᱞᱤᱧ ᱢᱮᱱᱮᱫᱼᱟ ᱦᱮᱸ ᱠᱷᱚᱵᱚᱨ ᱫᱚ ᱪᱮᱫ ᱵᱟᱝ ᱟᱯᱮ ᱥᱮᱫ ᱫᱚ ᱪᱮᱫ ᱞᱮᱠᱟ ᱯᱮ ᱡᱮᱨᱮᱲ ᱯᱚᱛᱟᱣ ᱵᱟᱲᱟᱭᱟ ᱵᱷᱤᱛ ᱯᱤᱸᱰᱟᱹ ᱠᱚ ᱟᱹᱰᱤ ᱪᱮᱦᱨᱟ ᱪᱮᱦᱨᱟ ᱥᱮᱱᱚᱜ ᱡᱚᱦᱚᱜ ᱞᱮ ᱧᱮᱞ ᱵᱟᱲᱟᱭ ᱫᱚ ᱦᱳᱭ ᱛᱚ ᱦᱮᱸ ᱦᱳᱭ ᱦᱮᱸ ᱦᱳᱭ ᱦᱮᱸ ᱦᱮᱸ ᱟᱫᱚ ᱦᱟᱥᱟ ᱛᱮᱯᱮ ᱯᱚᱛᱟᱣᱟ ᱪᱮ ᱱᱚᱝᱠᱟ ᱨᱚᱝ ᱠᱚᱦᱚᱸ ᱯᱮ ᱞᱟᱜᱟᱣᱟ ᱦᱳᱭ ᱛᱚ ᱦᱮᱸ ᱦᱮᱸ ᱦᱳᱭ ᱦᱮᱸ ᱮᱱᱠᱷᱟᱱ ᱨᱚᱝ ᱠᱚᱫᱚ ᱫᱟᱢ ᱧᱚᱜ ᱜᱮᱭᱟ ᱪᱮ ᱩᱱᱟᱹᱜ ᱫᱚ ᱵᱟᱭ ᱧᱟᱢᱟ ᱦᱳᱭ ᱛᱚ ᱪᱮᱫ ᱞᱮᱠᱟ ᱦᱳᱭ ᱦᱮᱸ ᱮᱱᱠᱷᱟᱱ ᱪᱮᱫ ᱨᱮ ᱵᱮᱥᱤ ᱫᱚᱯᱮ ᱦᱟᱥᱟ ᱵᱟᱲᱟᱭᱟ ᱪᱮᱫ ᱯᱚᱨᱚᱵᱽ ᱡᱚᱦᱚᱜ ᱫᱚ ᱦᱳᱭ ᱛᱚ ᱦᱮᱸ ᱦᱳᱭ ᱵᱟᱭ ᱚᱸᱡᱽᱨᱟ ᱠᱚᱜᱼᱟ ᱦᱳᱭ ᱦᱮᱸ ᱦᱳᱭ ᱦᱮᱸ ᱮᱱᱮᱡ ᱥᱮᱨᱮᱧ ᱠᱚ ᱯᱩᱨᱟᱹ ᱦᱩᱭᱩᱜ ᱜᱮᱭᱟ ᱦᱮᱸ ᱦᱳᱭ ᱛᱚ ᱰᱟᱹᱝᱨᱤ ᱠᱚᱯᱮ ᱠᱷᱩᱱᱴᱟᱹᱣ ᱠᱚᱣᱟ ᱛᱚᱵᱮ ᱦᱳᱭ ᱛᱚ ᱦᱳᱭ ᱛᱚᱵᱮ ᱞᱮ ᱪᱟᱞᱟᱜᱼᱟ ᱦᱟᱸᱜ ᱧᱮᱞ ᱤᱫᱤᱭᱟᱞᱮ ᱦᱟᱸᱜ